ᱩᱛᱛᱚᱨ ᱫᱤᱱᱟᱡᱽᱯᱩᱨ ᱦᱚᱱᱚᱛ ᱨᱮᱫᱚ ᱟᱭᱢᱟ ᱜᱚᱴᱟᱝ ᱥᱚᱝᱜᱚᱴᱷᱚᱱ ᱡᱮᱨᱚᱠᱚᱢ ᱟᱥᱮᱠᱟ ᱥᱚᱝᱜᱚᱴᱷᱚᱱ ᱥᱮᱸᱜᱮᱞ ᱚᱵᱷᱤᱡᱟᱱ ᱟᱭᱥᱮᱠ ᱱᱚᱝᱠᱟᱱ ᱟᱭᱢᱟ ᱥᱚᱝᱜᱚᱴᱷᱚᱱ ᱢᱮᱱᱟᱜᱼᱟ ᱟᱨ ᱱᱤᱭᱟᱹ ᱥᱚᱝᱜᱚᱴᱷᱚᱱ ᱫᱚ ᱟᱵᱚᱣᱟᱜ ᱱᱤᱭᱟᱹ ᱥᱟᱱᱛᱟᱞ ᱥᱚᱢᱟᱡᱽ ᱞᱟᱦᱟ ᱥᱮᱫ ᱠᱚ ᱤᱫᱤᱭᱫᱟ ᱡᱮᱨᱚᱠᱚᱢ ᱢᱤᱫᱴᱮᱱ ᱩᱫᱟᱦᱚᱨᱚᱱᱤᱧ ᱞᱟᱹᱭᱫᱟ ᱡᱮ ᱟᱥᱮᱠᱟ ᱥᱚᱝᱜᱚᱴᱷᱚᱱ ᱠᱚᱭ ᱱᱚᱜᱼᱚᱭ ᱠᱤᱪᱷᱩ ᱫᱤᱱ ᱞᱟᱦᱟᱨᱮ ᱢᱟᱱᱮ ᱢᱟᱪᱮᱫ ᱡᱟᱦᱟᱸᱭ ᱤᱥᱠᱩᱞ ᱨᱮ ᱜᱤᱫᱽᱨᱟᱹ ᱯᱟᱲᱦᱟᱣ ᱠᱚ ᱞᱟᱹᱜᱤᱫ ᱢᱟᱪᱮᱫ ᱠᱚ ᱱᱤᱭᱳᱜᱽ ᱠᱮᱫ ᱠᱚᱣᱟ ᱟᱨ ᱚᱝᱠᱟᱱ ᱟᱨᱦᱚᱸ ᱥᱚᱝᱜᱚᱴᱷᱚᱱ ᱢᱮᱱᱟᱜᱼᱟ ᱤᱧᱦᱚᱸ ᱡᱟᱦᱟᱸ ᱫᱚ ᱟᱥᱮᱠᱟ ᱥᱚᱝᱜᱚᱴᱷᱚᱱ ᱥᱚᱸᱜᱮ ᱡᱩᱠᱛᱚ ᱢᱤᱱᱟᱹᱧᱟ ᱟᱨ ᱥᱚᱢᱟᱡᱽ ᱥᱩᱥᱟᱹᱨ ᱞᱟᱹᱜᱤᱫ ᱛᱮ ᱥᱚᱵᱽ ᱥᱚᱢᱚᱭᱞᱮ ᱞᱟᱦᱟ ᱤᱫᱤᱭᱫᱟ ᱟᱨ ᱜᱚᱲᱚᱧ ᱛᱟᱦᱮᱱ ᱠᱟᱱᱟ